ᱦᱟᱹᱠᱩ ᱥᱟᱵ ᱡᱚᱠᱷᱚᱱ ᱤᱧ ᱟᱹᱰᱤ ᱨᱚᱠᱚᱢᱟᱜ ᱤᱧ ᱵᱮᱵᱚᱦᱟᱨᱟ ᱡᱮᱞᱮᱠᱟ ᱦᱟᱹᱠᱩ ᱫᱚ ᱟᱹᱰᱤ ᱨᱚᱠᱚᱢ ᱛᱮᱠᱚ ᱥᱟᱵᱚᱜᱼᱟ ᱟᱹᱰᱤ ᱠᱤᱪᱷᱩ ᱜᱟᱱ ᱤᱭᱟᱹ ᱛᱮᱦᱚᱸ ᱠᱚ ᱥᱟᱵᱚᱜᱼᱟ ᱡᱮᱢᱚᱱ ᱮᱠᱮᱱ ᱛᱤ ᱛᱮᱦᱚᱸ ᱦᱟᱛᱣᱟ ᱛᱮᱠᱚ ᱥᱟᱵᱚᱜ ᱟᱠᱚ ᱟᱨ ᱵᱟᱝᱠᱷᱟᱱ ᱡᱟᱞᱟᱢ ᱛᱮᱠᱚ ᱥᱟᱵᱚᱜ ᱟᱠᱚ ᱡᱟᱞᱟᱢ ᱦᱚᱸ ᱟᱹᱰᱤ ᱨᱚᱠᱚᱢ ᱡᱟᱞᱟᱢ ᱛᱟᱦᱮᱱᱟ ᱡᱟᱦᱟᱸ ᱞᱮᱠᱟ ᱢᱤᱫᱴᱮᱱ ᱢᱤᱫ ᱨᱚᱠᱚᱢ ᱫᱚ ᱪᱟᱯᱟᱫ ᱡᱟᱞᱟᱢ ᱚᱱᱟ ᱫᱚ ᱜᱟᱰᱟ ᱠᱚᱨᱮ ᱥᱮ ᱟᱦᱟᱨ ᱠᱚᱨᱮ ᱪᱟᱯᱟᱫᱟᱵᱚᱱ ᱦᱟᱹᱠᱩ ᱧᱮᱞ ᱠᱟᱛᱮᱫ ᱪᱟᱯᱟᱫ ᱞᱮᱠᱷᱟᱱ ᱚᱱᱟ ᱪᱟᱯᱟᱫᱛᱮ ᱪᱟᱯᱟᱫ ᱛᱮᱠᱚ ᱚᱱᱟ ᱪᱟᱯᱟᱫ ᱡᱟᱞᱟᱢ ᱨᱮᱠ ᱡᱷᱟᱹᱞᱤ ᱟᱠᱚ ᱚᱱᱟ ᱛᱮᱵᱚᱱ ᱥᱟᱵ ᱫᱟᱲᱮᱣᱟᱠᱚᱣᱟ ᱟᱨ ᱟᱨᱢᱤᱫ ᱨᱚᱠᱚᱢ ᱫᱚ ᱚᱰᱟᱣ ᱡᱟᱞᱟᱢ ᱡᱟᱦᱟᱸ ᱫᱚ ᱜᱮᱛᱟ ᱡᱟᱞᱟᱢ ᱵᱚᱱ ᱢᱮᱛᱟᱜ ᱟᱵᱚᱱ ᱟᱵᱚ ᱤᱭᱟᱹ ᱫᱚ ᱚᱱᱟ ᱚᱰᱟᱣ ᱚᱱᱟ ᱡᱟᱞᱟᱢ ᱫᱚ ᱚᱰᱟᱣ ᱠᱟᱜ ᱠᱷᱟᱱ ᱟᱡ ᱛᱮᱜᱮ ᱚᱰᱟᱣ ᱠᱟᱜ ᱠᱷᱟᱱ ᱟᱡ ᱛᱮᱜᱮ ᱦᱟᱹᱠᱩ ᱠᱚ ᱞᱟᱜᱟ ᱟᱠᱚ ᱚᱱᱮ ᱡᱟᱦᱟᱸ ᱨᱮ ᱦᱟᱹᱠᱩ ᱛᱟᱦᱮᱱᱟᱠᱚ ᱚᱱᱟ ᱥᱚᱡᱷᱮᱛᱮ ᱚᱰᱟᱣ ᱠᱟᱜ ᱦᱩᱭᱩᱜᱼᱟ ᱡᱷᱟᱹᱞ ᱡᱷᱟᱹᱞ ᱮᱱᱠᱷᱟᱱ ᱦᱟᱹᱠᱩ ᱦᱟᱱᱛᱮ ᱱᱟᱛᱮ ᱚᱰᱟᱣ ᱚᱰᱟᱣ ᱡᱟᱞᱟᱢ ᱨᱮᱠᱚ ᱞᱟᱜᱟᱜ ᱟᱠᱚ ᱟᱨ ᱟᱨᱵᱟᱝᱠᱷᱟᱱ ᱪᱟᱬᱟᱝ ᱚᱱᱟᱫᱚ ᱦᱟᱹᱠᱩ ᱧᱮᱞ ᱠᱟᱛᱮᱫ ᱜᱟᱹᱨᱤ ᱠᱚᱣᱟ ᱠᱚ ᱜᱟᱹᱨᱤ ᱡᱟᱞᱟᱢ ᱚᱱᱟ ᱦᱚᱸᱠᱚ ᱢᱮᱱᱟᱠᱚ ᱤᱱᱠᱷᱟᱱ ᱚᱱᱟ ᱜᱟᱹᱨᱤ ᱞᱮᱠᱷᱟᱱ ᱦᱟᱹᱠᱩ ᱠᱚ ᱞᱟᱜᱟ ᱟᱠᱚ ᱚᱱᱠᱟ ᱛᱮᱦᱚᱸ ᱦᱟᱹᱠᱩ ᱠᱚ ᱥᱟᱵᱚᱜ ᱟᱠᱚ ᱟᱨ ᱵᱟᱹᱫᱽ ᱠᱚᱨᱮᱱ ᱵᱟᱹᱭᱦᱟᱹᱲ ᱠᱚᱨᱮᱱ ᱦᱟᱹᱠᱩ ᱫᱚ ᱯᱟᱴᱟ ᱛᱮᱵᱚᱱ ᱥᱟᱵ ᱠᱚᱣᱟ ᱡᱟᱦᱟᱸ ᱞᱮᱠᱟ ᱫᱟᱜ ᱟᱭ ᱫᱟᱜ ᱟᱭ ᱵᱟᱹᱫᱽ ᱵᱟᱹᱭᱦᱟᱹᱲ ᱤᱭᱟᱹᱜᱼᱟ ᱞᱟᱞᱮ ᱪᱟᱯᱮᱜᱼᱟ ᱥᱟᱬᱮᱨᱚᱜᱼᱟ ᱫᱟᱜᱛᱮ ᱮᱱᱠᱷᱟᱱ ᱦᱟᱹᱠᱩ ᱠᱚ ᱠᱚ ᱨᱟᱠᱟᱵ ᱟᱠᱚ ᱟᱨ ᱡᱚᱠᱷᱚᱱ ᱫᱟᱜ ᱵᱟᱹᱭᱦᱟᱹᱲ ᱫᱟᱜ ᱵᱟᱹᱫᱽ ᱫᱟᱜ ᱵᱟᱹᱭᱦᱟᱹᱲ ᱫᱟᱜ ᱵᱚᱱ ᱯᱷᱩᱲ ᱟᱵᱚᱱ ᱡᱚᱠᱷᱚᱱ ᱟᱲᱟᱜᱟᱵᱚᱱ ᱞᱤᱸᱜᱤ ᱦᱚᱪᱚᱭᱟᱵᱚᱱ ᱩᱱ ᱡᱚᱠᱷᱚᱱ ᱦᱟᱹᱠᱩ ᱚᱱᱟ ᱫᱟᱜᱛᱮᱠᱚ ᱞᱤᱸᱜᱤ ᱟᱬᱜᱚᱱᱟᱠᱚ ᱩᱱ ᱡᱚᱠᱷᱚᱱ ᱞᱤᱸᱡᱤᱱ ᱢᱩᱦᱟᱹᱱ ᱴᱷᱮᱱ ᱯᱟᱴᱟ ᱵᱚᱱ ᱟᱬᱟᱣᱟ ᱢᱟᱫ ᱨᱮᱱᱟᱜ ᱯᱟᱴᱟ ᱛᱟᱦᱮᱱᱟ ᱡᱟᱹᱞᱤ ᱞᱮᱠᱟᱱᱟᱜ ᱚᱱᱟ ᱚᱸᱰᱮ ᱟᱲᱟᱣᱟᱵᱚᱱ ᱟᱨ ᱫᱟᱜ ᱴᱷᱮᱱ ᱟᱨ ᱚᱱᱟᱛᱮ ᱯᱟᱴᱟᱛᱮ ᱦᱟᱹᱠᱩ ᱠᱚ ᱤᱭᱟᱹᱜ ᱟᱠᱚ ᱪᱷᱟᱸᱠᱟ ᱟᱠᱚ ᱫᱟᱜ ᱫᱚ ᱞᱤᱸᱡᱤ ᱯᱟᱨᱚᱢᱚᱜᱼᱟ ᱞᱟᱛᱟᱨᱛᱮ ᱟᱨ ᱦᱟᱹᱠᱩ ᱫᱚ ᱪᱮᱛᱟᱱ ᱚᱱᱟ ᱯᱟᱴᱟ ᱨᱮᱠᱚ ᱞᱟᱜᱟ ᱟᱠᱚ ᱚᱱᱟᱨᱮᱠᱚ ᱚᱱᱠᱟ ᱛᱮᱦᱚᱸ ᱦᱟᱹᱠᱩ ᱵᱚᱱ ᱥᱟᱵ ᱠᱚᱣᱟ ᱟᱨ ᱱᱚᱣᱟ ᱠᱚᱜᱮ ᱦᱟᱹᱠᱩ ᱥᱟᱵ ᱫᱚ ᱯᱚᱨᱮᱛᱮ ᱟᱫᱚ ᱥᱚᱢᱚᱭ ᱚᱱᱩᱥᱟᱨ ᱡᱟᱭᱜᱟ ᱚᱱᱩᱥᱟᱨ ᱦᱚᱲ ᱵᱷᱮᱜᱟᱨ ᱵᱷᱮᱜᱟᱨ ᱠᱚ ᱤᱭᱟᱹᱭᱟᱠᱚ ᱵᱷᱮᱜᱟᱨ ᱵᱷᱮᱜᱟᱨ ᱴᱮᱠᱱᱤᱠ ᱵᱷᱮᱜᱟᱨ ᱵᱷᱮᱜᱟᱨ ᱞᱮᱠᱟᱛᱮᱠᱚ ᱥᱟᱵ ᱠᱚᱣᱟ ᱠᱚ ᱡᱟᱦᱟᱸ ᱞᱮᱠᱟ ᱟᱦᱟᱨ ᱠᱚᱨᱮ ᱫᱚ ᱪᱟᱯᱟᱫ ᱡᱟᱞᱟᱢ ᱛᱮᱠᱚ ᱥᱟᱵ ᱠᱚᱣᱟ ᱜᱮᱛᱟ ᱡᱟᱞᱟᱢ ᱛᱮᱠᱚ ᱥᱟᱵ ᱠᱚᱣᱟ ᱠᱚ ᱟᱨᱠᱚ ᱚᱱᱠᱟᱜᱮ ᱜᱟᱰᱟ ᱠᱚᱨᱮ ᱦᱚᱸ ᱪᱟᱯᱟᱫ ᱡᱟᱞᱟᱢ ᱛᱮ ᱥᱟᱵ ᱠᱚᱣᱟ ᱠᱚ ᱰᱷᱚᱸᱜᱟ ᱪᱛᱟᱱ ᱨᱮ ᱰᱷᱚᱸᱜᱟ ᱪᱮᱛᱟᱱ ᱠᱷᱚᱱ ᱟᱨ ᱵᱟᱝᱠᱷᱟᱱ ᱴᱤᱣᱩ ᱪᱮᱛᱟᱱ ᱠᱷᱚᱱ ᱜᱟᱰᱟ ᱠᱚᱨᱮ ᱫᱚ ᱪᱟᱯᱟᱫ ᱥᱟᱵ ᱮᱫ ᱠᱚᱣᱟ ᱠᱚ ᱟᱨ ᱵᱟᱝᱠᱷᱟᱱ ᱫᱚ ᱜᱮᱛᱟ ᱡᱟᱞᱟᱢ ᱛᱮᱦᱚᱸ ᱠᱚ ᱥᱟᱵ ᱠᱚᱜᱮᱭᱟ ᱠᱚ ᱜᱟᱰᱟ ᱠᱚᱨᱮ ᱟᱨ ᱜᱟᱰᱟ ᱠᱚᱨᱮ ᱫᱚ ᱰᱷᱮᱨ ᱫᱤᱱ ᱨᱮᱱ ᱦᱟᱹᱠᱩ ᱠᱚᱫᱚ ᱵᱳᱢ ᱛᱮᱦᱚᱸ ᱠᱚ ᱥᱟᱵ ᱠᱚᱜᱮᱭᱟ ᱵᱳᱢ ᱵᱳᱢ ᱠᱚ ᱪᱟᱯᱟᱫᱟ ᱵᱳᱢ ᱛᱮ ᱠᱚ ᱜᱚᱡ ᱠᱚᱣᱟ ᱠᱚ ᱟᱨ ᱩᱱᱩᱢ ᱠᱟᱛᱮᱫ ᱠᱚ ᱥᱟᱵ ᱠᱚᱣᱟ ᱟᱨ ᱢᱤᱫ ᱨᱚᱠᱚᱢᱟᱜ ᱦᱟᱹᱠᱩ ᱥᱟᱵ ᱫᱚ ᱦᱩᱭᱩᱜ ᱠᱟᱱᱟ ᱵᱟᱹᱬᱥᱤ ᱟᱦᱟᱨ ᱠᱚᱨᱮ ᱦᱚᱸᱠᱚ ᱡᱟᱦᱟᱸᱭ ᱫᱚ ᱡᱟᱯᱟᱫ ᱡᱟᱞᱟᱢ ᱛᱮᱦᱚᱸ ᱵᱟᱝ ᱥᱟᱵ ᱠᱚᱠᱷᱟᱱ ᱥᱮ ᱜᱮᱛᱟ ᱡᱟᱞᱟᱢ ᱛᱮᱦᱚᱸ ᱵᱟᱢ ᱥᱟᱵ ᱠᱚᱠᱷᱟᱱ ᱵᱟᱹᱬᱥᱤ ᱵᱮᱱᱟᱣ ᱠᱟᱛᱮᱫ ᱵᱟᱹᱲᱥᱤ ᱛᱮᱦᱚᱸ ᱠᱚ ᱥᱟᱵᱚᱜ ᱟᱠᱚ ᱦᱟᱹᱠᱩ ᱵᱟᱹᱬᱥᱤ ᱨᱮᱫᱚ ᱠᱟᱴᱟ ᱨᱮ ᱠᱤᱪᱩᱣᱟᱹ ᱥᱮ ᱞᱮᱸᱰᱮᱫ ᱠᱚ ᱞᱟᱜᱟᱣ ᱤᱭᱟᱹ ᱥᱟᱸᱵᱟᱣ ᱠᱟᱛᱮᱫ ᱟᱨ ᱩᱱᱠᱩ ᱫᱟᱜ ᱨᱮ ᱮᱢ ᱠᱟᱛᱮᱫ ᱟᱨ ᱚᱱᱟ ᱨᱮ ᱡᱚᱢᱟᱠᱚ ᱟᱨ ᱚᱱᱟ ᱤᱱ ᱠᱷᱟᱱᱜᱮ ᱚᱨ ᱨᱟᱠᱟᱵᱚᱜᱼᱟᱠᱚ ᱤᱱᱠᱟᱹ ᱞᱟᱜᱟᱜᱼᱟᱠᱚ ᱦᱟᱹᱠᱩ ᱚᱱᱠᱟᱜᱮ ᱵᱟᱹᱬᱥᱤ ᱛᱮᱦᱚᱸ ᱠᱚ ᱞᱟᱜᱟᱜᱼᱟᱠᱚ ᱦᱟᱹᱠᱩ ᱚᱱᱠᱟᱛᱮ ᱟᱹᱰᱤ ᱨᱚᱠᱚᱢᱛᱮ ᱦᱟᱹᱠᱩ ᱫᱚ ᱥᱟᱵ ᱜᱟᱱᱚᱜᱼᱟ